ᱦᱮᱸ ᱟᱸᱠᱟᱣ ᱠᱟᱛᱮᱜ ᱦᱚᱲ ᱠᱚᱧ ᱩᱫᱩᱜ ᱟᱠᱚ ᱠᱟᱱᱟ ᱡᱮ ᱢᱤᱫᱴᱟᱝ ᱫᱟᱨᱮ ᱠᱚ ᱢᱟᱜ ᱮᱫᱟ ᱟᱨ ᱚᱱᱟ ᱛᱟᱞᱟ ᱛᱮᱜᱮ ᱧᱮᱞ ᱧᱟᱢᱚᱜ ᱠᱟᱱᱟ ᱟᱵᱚ ᱫᱟᱨᱮ ᱵᱟᱝᱠᱷᱟᱱ ᱛᱚ ᱟᱵᱚᱣᱟᱜ ᱟᱵᱚ ᱫᱚ ᱵᱟᱵᱚᱱ ᱵᱟᱧᱪᱟᱜᱼᱟ ᱱᱤᱜᱥᱟᱥᱼᱯᱨᱚᱥᱟᱥ ᱪᱤᱠᱟᱹ ᱛᱮᱵᱚᱱ ᱧᱟᱢᱟ ᱚᱱᱟ ᱠᱷᱟᱹᱛᱤᱨ ᱛᱮ ᱫᱟᱨᱮ ᱟᱸᱠᱟᱣ ᱢᱟᱫᱽᱫᱷᱚᱢ ᱛᱮᱜᱮ ᱤᱧ ᱦᱚᱲ ᱴᱷᱮᱱᱤᱧ ᱩᱫᱩᱜ ᱥᱚᱫᱚᱨ ᱟᱠᱚ ᱠᱟᱱᱟ ᱫᱟᱨᱮ ᱫᱚ ᱟᱞᱚ ᱵᱚᱱ ᱢᱟᱜᱼᱟ ᱟᱨ ᱢᱟᱜ ᱠᱟᱛᱮᱜ ᱦᱚᱲ ᱠᱚᱵᱚᱱ ᱡᱚᱛᱚ ᱵᱚᱱ ᱜᱩᱡᱩᱜ ᱠᱟᱱᱟ ᱟᱱᱟᱴ ᱨᱮᱵᱚᱱ ᱯᱟᱲᱟᱜ ᱠᱟᱱᱟ ᱵᱤᱨᱵᱩᱨᱩ ᱡᱚᱛᱚ ᱩᱡᱟᱹᱲᱚᱜ ᱠᱟᱱᱟ ᱟᱵᱚᱣᱟᱜ ᱯᱚᱨᱤᱵᱮᱥ ᱱᱚᱥᱴᱚᱜ ᱠᱟᱱ ᱛᱟᱵᱳᱱᱟ ᱚᱱᱟ ᱠᱷᱟᱹᱛᱤᱨ ᱛᱮ ᱚᱱᱠᱟᱱ ᱟᱸᱠᱟᱣ ᱢᱟᱫᱽᱫᱷᱚᱢ ᱛᱮ ᱤᱧᱟᱹᱜ ᱫᱤᱥᱼᱦᱩᱫᱤᱧ ᱤᱧ ᱮᱢᱟ ᱠᱚ ᱠᱟᱱᱟ ᱡᱮ ᱡᱟᱛᱮ ᱠᱚᱨᱮ ᱫᱟᱨᱮ ᱫᱚ ᱟᱞᱚ ᱠᱚ ᱢᱟᱜ ᱢᱟ ᱱᱚᱝᱠᱟᱱ ᱟᱸᱠᱟᱣ ᱪᱤᱛᱟᱹᱨ ᱢᱟᱫᱽᱫᱷᱚᱢ ᱛᱮᱜᱮ ᱫᱤᱥᱼᱦᱩᱫᱤᱥ ᱛᱟᱞᱟᱛᱮ ᱢᱟᱹᱱᱢᱤ ᱠᱚ ᱩᱛᱱᱟᱹᱜ ᱢᱟ ᱟᱨ ᱤᱧ ᱢᱤᱫ ᱱᱚᱝᱠᱟᱱ ᱠᱟᱨᱤᱜᱚᱞ ᱠᱚᱫᱚ ᱦᱩᱭᱩᱜ ᱠᱟᱱᱟ ᱡᱚᱱᱚᱜ ᱜᱟᱞᱟᱝ ᱯᱟᱹᱴᱭᱟᱹ ᱜᱟᱞᱟᱝ ᱟᱨᱦᱚᱸ ᱟᱭᱢᱟ ᱟᱭᱢᱟ ᱠᱟᱨᱤᱜᱚᱞ ᱤᱧ ᱪᱮᱫ ᱠᱟᱫᱟ